ᱫᱮᱵᱩ ᱫᱟ ᱟᱯᱮ ᱫᱚᱯᱮ ᱪᱟᱥ ᱵᱟᱥᱚᱜ ᱜᱮᱭᱟ ᱛᱚ ᱪᱮᱫ ᱠᱚ ᱫᱷᱮᱨᱯᱮ ᱪᱟᱥ ᱜᱮᱭᱟ ᱫᱷᱮᱨᱠᱟᱭ ᱛᱮᱞᱮ ᱪᱟᱥᱼᱟ ᱦᱳᱲᱳ ᱤᱱᱟᱹ ᱛᱟᱭᱚᱢ ᱟᱹᱞᱩ ᱠᱚᱞᱮ ᱪᱟᱥᱟ ᱟᱨ ᱛᱩᱲᱤ ᱛᱤᱞᱢᱤᱧ ᱥᱮ ᱜᱳᱰᱟ ᱮᱢᱟᱱ ᱠᱚᱨᱮᱫ ᱵᱮᱸᱜᱟᱲ ᱢᱟᱹᱨᱤᱪ ᱠᱚᱸᱰᱷᱟ ᱯᱩᱨᱟᱹᱭ ᱰᱷᱮᱲᱚᱥ ᱦᱚᱞᱮ ᱪᱟᱥᱼᱟ ᱟᱨ ᱚᱱᱟ ᱥᱟᱶ ᱥᱟᱶᱛᱮ ᱠᱟᱭᱨᱟ ᱵᱟᱲᱜᱮ ᱞᱟᱹᱴᱩ ᱜᱮᱛᱟ ᱞᱮᱭᱟ ᱛᱚ ᱠᱟᱭᱨᱟ ᱵᱚᱞᱮ ᱫᱟᱨᱮ ᱠᱚ ᱚᱱᱟ ᱠᱚᱜᱮ ᱞᱮ ᱨᱚᱦᱚᱭ ᱵᱟᱲᱟᱭᱟ ᱟᱨᱠᱤ ᱱᱚᱝᱠᱟ ᱠᱟᱛᱮᱫ ᱜᱮ ᱜᱷᱟᱸᱨᱚᱧᱡᱽ ᱫᱚ ᱪᱟᱞᱟᱜ ᱠᱟᱱ ᱛᱟᱞᱮᱭᱟ